ᱱᱚᱜᱼᱚᱭ ᱡᱮ ᱱᱚᱣᱟ ᱴᱷᱟᱶ ᱨᱮᱫᱚ ᱱᱚᱜᱼᱚᱭ ᱡᱟᱫᱟᱛᱟᱨ ᱫᱚ ᱦᱤᱱᱫᱤ ᱛᱮᱜᱮ ᱱᱚᱣᱟ ᱡᱷᱟᱲᱠᱷᱚᱸᱰ ᱫᱤᱥᱚᱢ ᱨᱮᱫᱚ ᱦᱤᱱᱫᱤ ᱛᱮᱜᱮ ᱡᱟᱹᱥᱛᱤ ᱠᱚ ᱨᱚᱲᱮᱜᱼᱟ ᱮᱱᱠᱷᱟᱱ ᱡᱩᱫᱤ ᱱᱚᱣᱟ ᱟᱭᱳ ᱵᱟᱵᱟᱣᱟᱜ ᱟᱲᱟᱝ ᱡᱩᱫᱤᱵᱚᱱ ᱦᱤᱲᱤᱧᱟ ᱮᱱᱠᱷᱟᱱ ᱚᱱᱠᱟᱢᱟ ᱵᱟᱭ ᱜᱟᱱᱚᱜᱼᱟ ᱥᱮ ᱮᱱᱠᱷᱟᱱ ᱚᱱᱟ ᱞᱟᱹᱜᱤᱫ ᱛᱮᱜᱮ ᱛᱚ ᱤᱧᱫᱚ ᱱᱤᱭᱟᱹᱧ ᱠᱷᱚᱡᱚᱜ ᱠᱟᱱᱟ ᱠᱤ ᱡᱟᱦᱟᱱᱟᱜ ᱛᱮᱜᱮᱵᱚᱱ ᱨᱚᱲ ᱡᱟᱦᱟᱸ ᱥᱮᱫ ᱛᱮᱜᱮᱵᱚᱱ ᱪᱟᱞᱟᱜ ᱞᱮᱠᱤᱱ ᱟᱭᱳᱼᱵᱟᱵᱟ ᱜᱚᱼᱵᱟᱵᱟᱣᱟᱜ ᱥᱮ ᱵᱟᱝ ᱟᱭᱳ ᱵᱟᱵᱟ ᱟᱲᱟᱝ ᱫᱚ ᱟᱞᱚᱵᱚᱱ ᱦᱤᱲᱤᱧᱢᱟ ᱤᱧ ᱱᱤᱭᱟᱹᱜᱤᱧ ᱠᱷᱚᱡᱚᱜᱼᱟ ᱠᱤ ᱱᱚᱜᱼᱚᱭ ᱱᱚᱸᱰᱮ ᱱᱩᱱᱟᱹᱜ ᱦᱚᱲ ᱠᱚᱠᱚ ᱨᱚᱲᱟ ᱠᱚ ᱡᱮᱢᱚᱱ ᱠᱤ ᱜᱚᱼᱵᱟᱵᱟᱣᱟᱜ ᱱᱚᱣᱟ ᱠᱚᱫᱚ ᱜᱟᱹᱞᱛᱤ ᱠᱟᱱᱟ ᱟᱭᱳᱼᱵᱟᱵᱟᱣᱟᱜ ᱜᱮ ᱜᱟᱹᱞᱛᱤ ᱠᱟᱱᱟ ᱟᱢᱤᱡ ᱜᱤᱫᱽᱨᱟᱹ ᱫᱚ ᱟᱢ ᱚᱠᱟ ᱞᱮᱠᱟᱢ ᱚᱞ ᱢᱟᱱᱮᱢ ᱨᱚᱲᱮᱢ ᱪᱮᱫ ᱟᱭᱟ ᱚᱱᱠᱟᱜᱮᱭ ᱪᱮᱫᱟ ᱮᱱᱠᱷᱟᱱ ᱚᱱᱟᱫᱚ ᱟᱢᱜᱮ ᱟᱢᱜᱮ ᱧᱮᱞ ᱦᱩᱭᱩᱜ ᱛᱟᱢᱟ ᱟᱢᱜᱮ ᱪᱮᱫᱼᱟᱭ ᱦᱩᱭᱩᱜ ᱛᱟᱢᱟ ᱮᱱᱠᱷᱟᱱ ᱟᱢᱮᱢ ᱪᱮᱫᱼᱟᱭᱟ ᱛᱚᱵᱮ ᱜᱮᱛᱚ ᱟᱢᱤᱡ ᱜᱤᱫᱽᱨᱟᱹ ᱫᱚ ᱯᱟᱲᱟᱝ ᱥᱮᱫ ᱚᱱᱟ ᱥᱟᱱᱛᱟᱲ ᱵᱷᱟᱥᱟᱛᱮ ᱨᱚᱲᱟ ᱠᱤ ᱵᱟᱝᱠᱤ ᱟᱵᱚᱣᱟᱜ ᱟᱵᱚᱣᱟᱜ ᱵᱷᱟᱥᱟᱛᱮ ᱨᱚᱲ ᱫᱟᱲᱮᱭᱟᱜᱼᱟ ᱟᱨ ᱡᱚᱫᱤ ᱱᱚᱸᱰᱮᱱ ᱠᱚ ᱜᱤᱫᱽᱨᱟᱹ ᱠᱚᱢᱟ ᱱᱚᱜᱼᱚᱭ ᱞᱤᱧ ᱧᱮᱞᱡᱚᱝ ᱠᱟᱱᱜᱮᱭᱟ ᱡᱚᱛᱚᱜᱮ ᱡᱚᱛᱚᱜᱮ ᱚᱱᱠᱟ ᱜᱮᱠᱚ ᱨᱚᱲ ᱟᱠᱚᱣᱟ ᱦᱤᱱᱫᱤ ᱛᱮᱜᱮ ᱦᱩᱰᱤᱧ ᱦᱩᱰᱤᱧ ᱨᱚᱲᱮ ᱪᱮᱫ ᱨᱚᱲ ᱟᱹᱣᱨᱤ ᱪᱮᱫ ᱠᱷᱚᱱᱟᱜᱼᱜᱮ ᱦᱤᱱᱫᱤ ᱛᱮᱜᱮ ᱨᱚᱲᱟ ᱮᱱᱠᱷᱟᱱ ᱚᱱᱠᱟ ᱨᱮᱫᱚ ᱪᱮᱫ ᱞᱮᱠᱟᱛᱮ ᱟᱵᱚᱣᱟᱜ ᱦᱟᱲᱟᱢ ᱛᱮᱫᱚ ᱛᱤᱸᱥᱮ ᱨᱚᱲᱟ ᱠᱤ ᱟᱨ ᱩᱱᱤ ᱫᱚ ᱛᱟᱭᱚᱢ ᱛᱮᱫᱚ ᱵᱟᱭ ᱪᱮᱫ ᱫᱟᱲᱮᱭᱟᱜᱼᱟ ᱥᱮ ᱚᱱᱟ ᱵᱟᱠᱷᱨᱟ ᱛᱮᱞᱤᱧ ᱱᱤᱭᱟᱹ ᱜᱮᱞᱤᱧ ᱤᱧᱫᱚ ᱱᱤᱭᱟᱹᱜᱮᱧ ᱠᱷᱚᱡᱚᱜᱼᱟ ᱠᱤ ᱡᱟᱦᱟᱸ ᱨᱮᱜᱮ ᱵᱚᱱ ᱛᱟᱦᱮᱱ ᱡᱟᱦᱟᱸ ᱨᱮᱜᱮᱵᱚᱱ ᱪᱟᱞᱟᱜ ᱡᱮᱢᱚᱱ ᱟᱵᱚᱣᱟᱜ ᱟᱵᱚᱣᱟᱜ ᱟᱲᱟᱝᱛᱮ ᱡᱮᱢᱚᱱ ᱛᱤᱥ ᱦᱚᱸ ᱟᱞᱚᱵᱚᱱ ᱦᱤᱲᱤᱧᱼᱢᱟ ᱟᱨ ᱛᱤᱥᱦᱚᱸ ᱟᱵᱚ ᱟᱫᱚ ᱟᱞᱚ ᱟᱫᱚᱜ ᱛᱟᱵᱚᱱᱼᱢᱟ ᱤᱧᱫᱚ ᱱᱤᱭᱟᱹᱜᱤᱧ ᱠᱷᱚᱡᱚᱜᱼᱟ ᱠᱤ ᱟᱵᱚᱣᱟᱜ ᱟᱲᱟᱝ ᱟᱵᱚᱣᱟᱜ ᱟᱲᱟᱝᱛᱮ ᱡᱮᱢᱚᱱ ᱞᱟᱦᱟ ᱥᱮᱫ ᱪᱟᱞᱟᱣ ᱤᱫᱤᱜ ᱛᱟᱵᱚᱱᱼᱢᱟ ᱢᱟᱲᱟᱝ ᱥᱮᱫ ᱨᱮᱜᱮ ᱛᱟᱦᱮᱱ ᱛᱟᱵᱚᱱᱼᱢᱟ ᱱᱚᱜᱼᱚᱭ ᱡᱮᱢᱚᱱ ᱪᱮᱫ ᱞᱮᱠᱟ ᱪᱷᱟᱹᱛᱤᱠ ᱠᱚ ᱟᱵᱚᱣᱟᱜ ᱟᱵᱚᱣᱟᱜ ᱨᱚᱲ ᱚᱞ ᱯᱟᱲᱦᱟᱣ ᱡᱚᱛᱚ ᱠᱤᱪᱷᱩᱜᱮ ᱡᱮᱢᱚᱱ ᱠᱤ ᱡᱚᱛᱚ ᱜᱮᱵᱚᱱ ᱛᱟᱭᱚᱢ ᱟᱠᱟᱱᱟ ᱚᱱᱟᱠᱚ ᱞᱟᱹᱜᱤᱫ ᱤᱧᱫᱚ ᱢᱟᱲᱟᱝ ᱥᱮᱫ ᱤᱧ ᱩᱭᱦᱟᱹᱨᱟ ᱠᱤ ᱟᱵᱚᱫᱚ ᱟᱵᱚᱣᱟᱜ ᱟᱲᱟᱝ ᱟᱨ ᱟᱵᱚᱣᱟᱜ ᱟᱵᱚᱣᱟᱜ ᱚᱞ ᱯᱟᱲᱦᱟᱣᱚᱜᱼᱟ ᱟᱵᱚᱣᱟᱜ ᱚᱞ ᱯᱟᱲᱦᱟᱣ ᱟᱨ ᱟᱵᱚᱣᱟᱜ ᱟᱲᱟᱝ ᱡᱚᱛᱚᱣᱟᱜ ᱜᱮ ᱡᱮᱢᱚᱱ ᱢᱟᱲᱟᱝ ᱥᱮᱫ ᱛᱟᱦᱮᱱᱼᱢᱟ ᱱᱤᱭᱟᱹᱜᱤᱧ ᱠᱷᱚᱡᱚᱜᱼᱟ ᱠᱤ ᱱᱚᱸᱰᱮᱱ ᱠᱚ ᱥᱮᱬᱟ ᱠᱩᱲᱤ ᱠᱚ ᱠᱤ ᱟᱭᱳᱼᱵᱟᱵᱟ ᱠᱚ ᱟᱭᱚᱼᱵᱟᱵᱟ ᱟᱫᱚ ᱱᱤᱭᱟᱹ ᱠᱚᱜᱮ ᱵᱚᱱ ᱠᱷᱚᱡᱚᱜᱼᱟ ᱠᱤ ᱟᱞᱮ ᱫᱚ ᱱᱚᱜᱼᱚᱭ ᱟᱹᱭᱩ ᱵᱟᱵᱟ ᱦᱟᱸᱜ ᱜᱚᱼᱵᱟᱵᱟ ᱦᱟᱜ ᱟᱲᱟᱝ ᱜᱮ ᱨᱚᱲ ᱞᱮ ᱨᱚᱲ ᱜᱮ ᱵᱮᱥ ᱞᱮ ᱵᱩᱡᱷᱟᱹᱣ ᱮᱜᱼᱟ ᱚᱱᱟ ᱞᱟᱹᱜᱤᱫ ᱛᱮᱜᱮ ᱱᱚᱰᱮᱱ ᱠᱚᱫᱚ ᱟᱭᱳ ᱢᱟᱱᱮ ᱥᱟᱱᱛᱟᱲ ᱟᱲᱟᱝ ᱛᱮᱦᱚᱸ ᱵᱮᱥ ᱱᱟᱯᱟᱭ ᱜᱮᱠᱚ ᱨᱚᱲ ᱨᱚᱯᱚᱲᱟ